ᱱᱟᱦᱟᱜ ᱚᱠᱛᱚ ᱨᱮ ᱜᱤᱫᱽᱨᱟᱹ ᱠᱚ ᱪᱮᱛᱟᱱ ᱟᱜᱟᱱ ᱠᱟᱨᱤ ᱨᱮᱭᱟᱜ ᱵᱟᱹᱲᱤᱡ ᱚᱨᱥᱚᱝ ᱫᱚ ᱟᱹᱰᱤ ᱛᱮᱫ ᱜᱮ ᱧᱮᱞ ᱧᱟᱢᱚᱜ ᱠᱟᱱᱟ ᱡᱮᱞᱮᱠᱟ ᱢᱳᱵᱟᱭᱤᱞ ᱯᱷᱳᱱ ᱨᱮ ᱵᱷᱤᱰᱤᱭᱳ ᱧᱮᱞ ᱢᱳᱵᱟᱭᱤᱞ ᱯᱷᱳᱱ ᱨᱮ ᱚᱱᱞᱟᱭᱤᱱ ᱜᱮᱢ ᱠᱷᱮᱹᱞ ᱟᱨ ᱠᱚᱢᱯᱤᱭᱩᱴᱟᱨ ᱨᱮ ᱚᱱᱞᱟᱭᱤᱱ ᱜᱮᱢ ᱠᱷᱮᱹᱞ ᱥᱟᱶᱛᱮ ᱟᱭᱢᱟ ᱵᱟ ᱲᱤᱡ ᱞᱮᱠᱟᱱ ᱥᱟᱭᱤᱰ ᱠᱚ ᱧᱮᱞ ᱠᱟᱛᱮ ᱜᱤᱫᱽᱨᱟᱹᱣᱟᱜ ᱢᱚᱱᱮ ᱠᱚᱦᱚᱸ ᱵᱟ ᱲᱤᱡᱚᱜ ᱠᱟᱱ ᱛᱟᱠᱚᱣᱟ ᱚᱱᱟᱛᱮ ᱚᱞᱚᱜ ᱯᱟᱲᱦᱟᱣ ᱨᱮ ᱢᱚᱱᱮ ᱡᱟ ᱥᱛᱤ ᱵᱟᱝᱠᱚ ᱮᱢ ᱫᱟᱲᱮᱭᱟᱜ ᱠᱟᱱᱟ ᱱᱚᱝᱠᱟᱱ ᱵᱟ ᱲᱤᱡ ᱦᱟᱞᱚᱛ ᱠᱷᱚᱱ ᱚᱣᱟᱨ ᱫᱩᱜᱩᱜ ᱞᱟᱜᱟᱱ ᱛᱮ ᱜᱤᱫᱽᱨᱟᱹ ᱠᱚᱫᱚ ᱠᱷᱮᱭᱟᱞ ᱫᱚᱦᱚ ᱠᱚ ᱦᱩᱭᱩᱜᱼᱟ ᱡᱟᱛᱮ ᱱᱚᱝᱠᱟᱱ ᱞᱟᱜᱟᱱ ᱠᱟᱨᱤ ᱟᱠᱚ ᱥᱟᱢᱟᱝ ᱨᱮ ᱥᱟᱨᱟ ᱜᱷᱟ ᱲᱤᱡ ᱟᱞᱚ ᱛᱟᱦᱮᱱ ᱢᱟ ᱚᱞᱚᱜ ᱯᱟᱲᱦᱟᱣ ᱨᱮ ᱡᱟ ᱥᱛᱤ ᱢᱚᱱᱮ ᱠᱚ ᱮᱢ ᱫᱟᱲᱮᱭᱟᱜ ᱢᱟ ᱚᱱᱛᱮ ᱠᱷᱮᱭᱟᱞ ᱫᱚᱦᱚ ᱦᱩᱭᱩᱜᱼᱟ